ᱥᱚᱨᱠᱟᱨᱤ ᱥᱠᱤᱢ ᱠᱚᱫᱚ ᱦᱩᱭᱩᱜ ᱠᱟᱱᱟᱼ ᱯᱨᱚᱫᱷᱟᱱ ᱢᱚᱱᱛᱨᱤ ᱟᱵᱟᱥ ᱡᱳᱡᱚᱱᱟ ᱯᱨᱚᱫᱷᱟᱱ ᱢᱚᱱᱛᱨᱤ ᱥᱚᱲᱚᱠ ᱡᱳᱡᱚᱱᱟ ᱟᱭᱩᱥᱢᱟᱱ ᱵᱷᱟᱨᱚᱛ ᱡᱳᱡᱚᱱᱟ ᱠᱷᱟᱫᱽᱫᱚᱥᱨᱤ ᱥᱚᱵᱩᱡ ᱥᱟᱛᱷᱤ ᱯᱨᱚᱫᱷᱟᱱ ᱢᱚᱱᱛᱨᱤ ᱟᱵᱟᱥ ᱡᱳᱡᱚᱱᱟ ᱫᱚ ᱨᱮᱸᱜᱮᱡᱼᱚᱨᱮᱡ ᱦᱚᱲ ᱠᱚ ᱞᱟᱜᱟᱱ ᱛᱮ ᱚᱲᱟᱜ ᱵᱮᱱᱟᱣ ᱞᱟᱜᱟᱱ ᱛᱮ ᱥᱚᱨᱠᱟᱨ ᱠᱟᱹᱣᱰᱤᱭ ᱮᱢᱟᱠᱚᱣᱟ ᱯᱨᱚᱫᱷᱟᱱ ᱢᱚᱱᱛᱨᱤ ᱥᱚᱲᱚᱠ ᱡᱳᱡᱚᱱᱟ ᱫᱚ ᱥᱟᱜᱟᱲᱚᱢ ᱰᱟᱦᱟᱨ ᱢᱟᱯᱟ ᱛᱮᱭᱟᱨ ᱞᱟᱜᱟᱱ ᱛᱮ ᱥᱚᱨᱠᱟᱨ ᱠᱟᱣᱰᱤᱭ ᱮᱢᱚᱜᱼᱟ ᱟᱭᱩᱥᱢᱟᱱ ᱵᱷᱟᱨᱚᱛ ᱡᱳᱡᱚᱱᱟ ᱫᱚ ᱨᱮᱸᱜᱮᱡ ᱚᱨᱮᱡ ᱨᱮᱱ ᱢᱟᱱᱣᱟ ᱠᱚ ᱞᱟᱜᱤᱫ ᱰᱟᱠᱛᱟᱨ ᱴᱷᱮᱱ ᱨᱳᱜᱽ ᱟᱡᱟᱨ ᱧᱮᱞ ᱡᱚᱝ ᱞᱟᱜᱤᱫ ᱛᱮ ᱠᱟᱣᱰᱤᱭ ᱮᱢᱟ ᱠᱚᱣᱟ ᱠᱷᱟᱫᱽᱫᱚᱥᱨᱤ ᱫᱚ ᱨᱮᱸᱜᱮᱡᱼᱚᱨᱮᱡ ᱚᱲᱟᱜ ᱨᱮᱱ ᱢᱟᱱᱣᱟ ᱠᱚ ᱵᱤᱱ ᱯᱚᱭᱥᱟ ᱛᱮ ᱡᱚᱢᱟᱜ ᱮᱭ ᱮᱢᱟ ᱠᱚᱣᱟ ᱥᱚᱵᱩᱡ ᱥᱟᱛᱷᱤ ᱨᱮᱫᱚ ᱥᱚᱨᱠᱟᱨ ᱨᱮᱸᱜᱮᱡᱼᱚᱨᱮᱡ ᱚᱲᱟᱜ ᱨᱮᱱ ᱜᱤᱫᱽᱨᱟᱹ ᱠᱚ ᱰᱩᱞᱩᱝ ᱜᱟᱹᱰᱤᱭ ᱮᱢᱟ ᱠᱚᱣᱟ